ᱜᱤᱫᱽᱨᱟᱹ ᱠᱚᱣᱟᱜ ᱵᱳᱭ ᱫᱚ ᱠᱟᱹᱴᱤᱡ ᱠᱟᱹᱴᱤᱡ ᱚᱱᱚᱬᱦᱮ ᱠᱟᱹᱴᱤᱡ ᱠᱟᱹᱴᱤᱡ ᱢᱚᱡᱽ ᱢᱚᱡᱽ ᱞᱟᱸᱫᱟ ᱟᱹᱱᱤᱡ ᱠᱚᱵᱤᱛᱟ ᱠᱚ ᱚᱞ ᱛᱟᱦᱮᱱᱟ ᱚᱱᱠᱟ ᱞᱮᱠᱟᱛᱮ ᱜᱤᱫᱽᱨᱟᱹ ᱦᱚᱸ ᱟᱹᱰᱤ ᱥᱚᱡᱷᱮ ᱛᱮᱠᱚ ᱵᱩᱡᱷᱟᱹᱣᱟ ᱟᱨ ᱢᱚᱡᱽ ᱠᱚ ᱟᱸᱡᱚᱢᱟ ᱚᱱᱟ ᱞᱮᱠᱟ ᱛᱮᱜᱮ ᱜᱤᱫᱽᱨᱟᱹ ᱠᱚᱣᱟᱜ ᱱᱳᱭ ᱫᱚ ᱱᱟᱯᱟᱭᱟ ᱟᱨ ᱜᱤᱫᱽᱨᱟᱹ ᱠᱚ ᱟᱹᱰᱤ ᱢᱚᱡᱽ ᱠᱚ ᱵᱩᱡᱷᱟᱹᱣ ᱫᱟᱲᱮᱭᱟᱜᱼᱟ ᱟᱨ ᱨᱟᱹᱥᱠᱟᱹ ᱠᱚ ᱟᱹᱭᱠᱟᱹᱣᱟ